ᱟᱹᱞᱤᱧ ᱯᱨᱮᱢᱱᱚᱜᱚᱨ ᱠᱷᱚᱱᱞᱤᱧ ᱢᱮᱱᱮᱫᱼᱟ ᱟᱹᱵᱤᱱ ᱡᱟᱦᱟᱸ ᱜᱟᱹᱰᱤ ᱵᱤᱱ ᱵᱷᱮᱡᱟ ᱠᱟᱫᱼᱟ ᱪᱮ ᱚᱱᱟ ᱟᱹᱰᱤ ᱱᱟᱯᱟᱭ ᱵᱩᱡᱷᱟᱹᱜ ᱠᱟᱱᱟ ᱟᱨ ᱟᱞᱮᱚᱱᱟ ᱡᱟᱦᱟᱸ ᱞᱩᱜᱩᱵᱩᱨᱩ ᱞᱮ ᱪᱟᱞᱟᱣᱮᱱᱟ ᱟᱹᱵᱤᱱᱟᱜ ᱜᱟᱹᱰᱤᱛᱮ

ᱠᱚ ᱯᱟᱝᱠᱷᱟ ᱠᱚ ᱞᱟᱜᱟᱣ ᱟᱠᱟᱱᱟ ᱟᱨ ᱡᱟᱦᱟᱸᱞᱮᱠᱟ ᱡᱟᱹᱯᱤᱫᱦᱚᱸ ᱥᱟᱱᱟ ᱵᱤᱱ ᱠᱷᱟᱱ ᱡᱟᱹᱯᱤᱫ ᱦᱚᱸᱵᱤᱱ ᱫᱟᱲᱮᱭᱟᱜᱼᱟ ᱚᱱᱟᱛᱮ ᱟᱹᱵᱤᱱᱟᱜ ᱜᱟᱹᱰᱤᱫᱚ ᱟᱹᱰᱤ ᱡᱳᱨᱞᱤᱧ ᱠᱩᱥᱤᱭᱟᱜᱛᱮ ᱥᱟᱨᱦᱟᱣᱮᱫ ᱵᱮᱱᱟᱞᱤᱧ